ᱦᱮᱞᱳ ᱦᱮᱸ ᱦᱮᱸ ᱞᱟᱹᱭᱵᱤᱱ ᱦᱳᱭ ᱫᱚ ᱦᱩᱭ ᱫᱚ ᱦᱩᱭ ᱞᱮᱱ ᱛᱟᱦᱮᱸᱫ ᱵᱟᱡᱟᱣ ᱜᱮᱠᱚ ᱵᱟᱡᱟᱣ ᱠᱟᱱᱟ ᱚᱱᱠᱟᱜᱮ ᱵᱟᱡᱟᱣ ᱛᱮᱫᱜᱮ ᱠᱷᱟᱹᱞᱤ ᱵᱟᱝᱜᱮ ᱵᱟᱠᱚ ᱪᱤᱠᱟᱹᱣ ᱠᱟᱱᱟ ᱩᱱᱟᱹᱜ ᱡᱳᱨ ᱮᱠᱥᱤᱰᱮᱱᱴ ᱵᱟᱝ ᱦᱩᱭ ᱠᱟᱱᱟ ᱦᱟᱞᱠᱟ ᱫᱷᱟᱨᱟ ᱛᱟᱦᱮᱸ ᱠᱟᱱᱟ ᱦᱳ ᱦᱟᱭᱵᱟ ᱰᱟᱭᱵᱷᱟᱨ ᱤᱱᱠᱟᱹ ᱪᱤᱠᱟᱹ ᱠᱚᱫᱚ ᱵᱟᱠᱚ ᱪᱤᱠᱟᱹ ᱠᱟᱱᱟ ᱩᱱᱟᱹᱜ ᱫᱚ ᱚᱱᱩᱢᱚᱱᱢᱚᱱᱰᱚᱞ ᱚᱱᱩᱢᱚᱱᱰᱚᱞ ᱦᱟᱥᱯᱟᱛᱟᱞ ᱦᱳᱭ ᱱᱟᱥᱮ ᱫᱷᱟᱨᱟ ᱦᱟᱞᱠᱟ ᱫᱷᱟᱨᱟ ᱦᱩᱭ ᱟᱠᱟᱱ ᱛᱟᱦᱮᱸᱫ ᱦᱳᱭ ᱱᱤᱛᱚᱜ ᱱᱟᱯᱟᱭ ᱵᱟᱲᱟ ᱜᱮᱛᱚ ᱥᱟᱱᱛᱟᱲ ᱜᱮ ᱵᱟᱯᱞᱟ ᱜᱟᱹᱲᱤ ᱦᱳᱭ ᱤᱱᱟᱹ ᱠᱷᱚᱵᱚᱨ ᱜᱮᱥᱮ ᱮᱜ ᱚᱱᱟ ᱫᱚ ᱦᱳᱭ ᱦᱳᱭ ᱴᱷᱤᱠ ᱜᱮᱭᱟ